ᱦᱮᱞᱳ ᱟᱹᱛᱤᱥ ᱵᱟᱹᱵᱩ ᱢᱟᱲᱟᱝ ᱡᱟᱦᱟᱸ ᱠᱩᱯᱚᱱᱮᱢ ᱵᱷᱮᱡᱟ ᱞᱮᱫᱼᱟ ᱚᱱᱟ ᱠᱩᱯᱚᱱ ᱫᱚ ᱟᱞᱚᱢ ᱵᱷᱮᱡᱟᱭᱟ ᱱᱤᱭᱟᱹ ᱵᱟᱨᱫᱚ ᱟᱹᱞᱩ ᱪᱚᱯ ᱠᱩᱯᱚᱱ ᱵᱷᱮᱡᱟᱭ ᱢᱮ ᱚᱱᱟ ᱡᱚᱢ ᱛᱮᱫᱚ ᱥᱤᱸᱜᱟᱹᱲᱟ ᱡᱚᱢ ᱛᱮᱫᱚ ᱞᱟᱡ ᱠᱚ ᱟᱹᱰᱤ ᱠᱷᱟᱨᱟᱯᱚᱜ ᱠᱟᱱᱟ ᱱᱤᱭᱟᱹ ᱵᱟᱨ ᱫᱚ ᱟᱹᱞᱩ ᱪᱚᱯ ᱠᱩᱯᱚᱱ ᱜᱮ ᱵᱷᱮᱡᱟᱭ ᱢᱮ ᱟᱹᱞᱩ ᱪᱚᱯ ᱠᱩᱯᱚᱱ ᱨᱮᱱᱟᱝ ᱜᱮ ᱯᱩᱭᱥᱟᱹᱧ ᱮᱢᱟᱢᱟ